ᱱᱩᱠᱩ ᱨᱟᱠᱮᱥ ᱥᱚᱨᱢᱟ ᱛᱟᱠᱚ ᱫᱚ ᱠᱤᱞᱟᱹᱲᱟ ᱯᱟᱲᱟᱣ ᱨᱮᱱ ᱠᱷᱤᱞᱟᱹᱲᱤᱭᱟᱹ ᱠᱟᱱᱟ ᱠᱚ ᱱᱩᱠᱩ ᱫᱚ ᱟ ᱰᱤ ᱜᱚᱨᱚᱵᱽ ᱠᱚ ᱵᱩᱡᱷᱟᱹᱣᱟ ᱪᱮᱫᱟᱜ ᱥᱮ ᱫᱚᱨᱥᱚᱠ ᱜᱚᱱ ᱠᱩᱧ ᱧᱮᱞ ᱠᱚᱣᱟ ᱟᱹᱰᱤ ᱜᱚᱨᱚᱵᱽ ᱠᱚ ᱵᱩᱡᱷᱟᱹᱣᱟ ᱫᱚᱨᱥᱚᱠ ᱠᱷᱚᱱ ᱱᱚᱝᱠᱟ ᱞᱮᱠᱟᱛᱮ ᱢᱟᱱᱮ ᱥᱟᱱᱟᱢ ᱯᱚᱨᱤᱪᱚᱭ ᱩᱱᱠᱩ ᱠᱚᱴᱷᱮᱱ ᱛᱟᱦᱮᱱ ᱛᱟᱠᱚᱣᱟ ᱵᱟᱝ ᱨᱟᱠᱮᱥ ᱟᱹᱰᱤ ᱢᱚᱡᱽ ᱜᱮ ᱟᱹᱰᱤ ᱢᱚᱡᱽ ᱜᱟᱛᱮ ᱠᱟᱱ ᱛᱟᱵᱚᱱᱟ ᱚᱱᱠᱟ ᱞᱮᱠᱟᱛᱮ ᱟᱹᱰᱤ ᱜᱚᱨᱚᱵᱽ ᱡᱚᱛᱚ ᱜᱮᱠᱚ ᱵᱩᱡᱷᱟᱹᱣᱟ